ᱦᱮᱸ ᱜᱚᱢᱠᱮ ᱢᱮᱱᱫᱟᱹᱧ ᱱᱤᱛᱦᱚᱸ ᱠᱮᱵᱽ ᱵᱟᱞᱟ ᱥᱮ ᱚᱴᱳᱵᱟᱞᱟ ᱵᱟᱭ ᱟᱹᱜᱩ ᱞᱮᱫᱟ ᱜᱟᱹᱰᱤ ᱢᱟᱱᱮ ᱤᱧᱟᱹᱜ ᱟᱹᱰᱤ ᱞᱟᱹᱠᱛᱤᱭᱟᱱ ᱡᱟᱹᱨᱩᱲ ᱪᱟᱞᱟᱜ ᱞᱟᱹᱠᱛᱤ ᱢᱮᱱᱟᱜ ᱛᱤᱧᱟᱹ ᱚᱱᱟᱛᱮ ᱱᱚᱜᱼᱚᱭ ᱡᱮ ᱟᱹᱰᱤᱜᱟᱱ ᱵᱤᱞᱚᱢᱚᱜ ᱠᱟᱱᱟ ᱩᱱᱤ ᱰᱟᱭᱵᱷᱟᱨ ᱱᱚᱜᱼᱚᱭ ᱡᱮ ᱠᱮᱵᱽ ᱟᱹᱰᱤ ᱵᱤᱞᱚᱢ ᱮᱫᱟᱭ ᱵᱤᱞᱚᱢ ᱛᱮ ᱟᱹᱜᱩᱭᱮᱫᱟᱭ ᱥᱮ ᱱᱤᱛᱦᱚᱸ ᱵᱟᱭ ᱥᱮᱴᱮᱨ ᱞᱮᱱᱟ ᱚᱠᱟᱨᱮ ᱢᱮᱱᱟᱭ ᱠᱟᱫᱮᱭᱟ ᱚᱱᱟᱛᱮ ᱟᱢᱤᱧ ᱵᱟᱲᱟᱭ ᱦᱚᱪᱚᱭᱮᱜ ᱢᱮᱭᱟ ᱡᱟᱛᱮ ᱟᱹᱰᱤ ᱩᱥᱟᱹᱨᱟ ᱠᱮᱵᱽ ᱟᱨ ᱵᱟᱝ ᱚᱴᱳ ᱱᱚᱣᱟ ᱜᱟᱹᱰᱤ ᱟᱹᱜᱩᱭ ᱢᱟᱭ ᱡᱟᱛᱮ ᱤᱧ ᱞᱚᱜᱚᱱ ᱛᱮ ᱞᱚᱜᱚᱱ ᱤᱧ ᱥᱮᱴᱮᱨ ᱫᱟᱲᱮᱭᱟᱜ ᱢᱟ